ᱡᱳᱜᱽ ᱵᱮᱭᱟᱢ ᱫᱚ ᱠᱮᱵᱚᱞ ᱢᱟᱛᱨᱚ ᱵᱮᱭᱟᱢ ᱫᱚ ᱵᱟᱝ ᱠᱟᱱᱟ ᱱᱚᱣᱟ ᱫᱚ ᱦᱚᱲᱢᱚ ᱞᱟᱹᱜᱤᱫ ᱟᱹᱰᱤ ᱵᱮᱥ ᱢᱤᱫᱴᱮᱱ ᱥᱮ ᱦᱚᱲᱚᱢ ᱵᱮᱥ ᱫᱚᱦᱚ ᱨᱮᱱᱟᱜ ᱢᱤᱫᱴᱮᱱ ᱟᱹᱰᱤ ᱢᱟᱨᱟᱝ ᱯᱟᱱᱛᱷᱟ ᱦᱚᱸ ᱠᱟᱱᱟ ᱪᱮᱫᱟᱜ ᱥᱮ ᱵᱟᱝᱢᱟ ᱱᱚᱣᱟ ᱡᱳᱜᱽ ᱵᱮᱭᱟᱢ ᱠᱚᱨᱟᱣ ᱞᱮᱠᱷᱟᱱ ᱦᱚᱲᱢᱚ ᱦᱚᱸ ᱱᱟᱯᱟᱭ ᱛᱟᱦᱮᱱᱟ ᱚᱱᱟ ᱥᱟᱶᱼᱥᱟᱶᱛᱮ ᱢᱚᱱᱮ ᱦᱚᱸ ᱟᱹᱰᱤ ᱱᱟᱯᱟᱭ ᱛᱟᱦᱮᱱᱟ ᱥᱮ ᱟᱹᱰᱤ ᱨᱤᱞᱤᱯᱷᱤᱞᱤ ᱢᱚᱱᱮ ᱛᱟᱦᱮᱱᱟ ᱚᱱᱟ ᱞᱮᱠᱟᱛᱮ ᱡᱳᱜᱽ ᱵᱮᱭᱟᱢ ᱫᱚ ᱦᱚᱲᱢᱚ ᱞᱟᱹᱜᱤᱫ ᱥᱮ ᱢᱚᱱᱮ ᱞᱟᱹᱜᱤᱫ ᱢᱤᱫᱴᱮᱱ ᱟᱹᱰᱤ ᱱᱟᱯᱟᱭ ᱰᱟᱦᱟᱨ ᱠᱟᱱᱟ ᱥᱮ ᱱᱟᱯᱟᱭ ᱯᱟᱱᱛᱷᱟ ᱠᱟᱱᱟ ᱡᱟᱦᱟᱸᱛᱮ ᱢᱚᱱᱮ ᱠᱚ ᱥᱮ ᱦᱚᱲᱢᱚ ᱠᱚ ᱱᱟᱯᱟᱭ ᱛᱟᱦᱮᱱᱟ